ᱱᱚᱝᱠᱟᱱ ᱢᱤᱫᱴᱟᱝ ᱞᱟ ᱠᱛᱤᱭᱟᱱ ᱠᱟᱴᱟ ᱵᱩᱴᱟᱹ ᱦᱟᱛᱟᱣ ᱦᱩᱭᱞᱮᱱ ᱛᱤᱧᱟᱹ ᱡᱚᱠᱷᱚᱱ ᱤᱧ ᱠᱚᱞᱮᱡᱽ ᱨᱮᱧ ᱛᱟᱦᱮᱸ ᱠᱟᱱᱟ ᱚᱱᱟ ᱡᱚᱠᱷᱚᱱ ᱚᱲᱟᱜ ᱠᱷᱚᱱ ᱯᱷᱳᱱ ᱦᱤᱡᱩᱜᱼᱟ ᱡᱮ ᱞᱚᱜᱚᱱ ᱦᱤᱡᱩᱜᱼᱢᱮ ᱟᱭᱳᱣᱟᱜ ᱟᱹᱰᱤ ᱵᱟᱲᱟ ᱵᱟᱹᱲᱤ ᱦᱟᱥᱯᱟᱛᱟᱞ ᱠᱚ ᱤᱫᱤᱭᱮ ᱞᱟᱹᱜᱤᱫ ᱛᱚᱠᱷᱚᱱ ᱤᱧ ᱜᱚᱢᱠᱮ ᱛᱟᱠᱚᱹᱧ ᱢᱮᱛᱟᱫ ᱠᱚᱣᱟ ᱱᱚᱠᱟ ᱱᱚᱠᱟ ᱛᱚᱠᱷᱚᱱ ᱩᱱᱠᱩ ᱠᱚ ᱢᱮᱛᱟ ᱟᱫᱤᱧᱟᱹ ᱠᱞᱟᱥ ᱫᱚ ᱯᱚᱨᱮ ᱛᱮᱦᱚᱢ ᱠᱚᱨᱟᱣᱟ ᱢᱤᱫᱴᱟᱝ ᱵᱟᱢ ᱠᱚᱨᱟᱣ ᱞᱮᱠᱷᱟᱱ ᱫᱚ ᱵᱟᱝ ᱪᱮᱠᱟᱜ ᱛᱟᱢᱟ ᱟᱢ ᱫᱚ ᱚᱲᱟᱜ ᱛᱮᱜᱮ ᱪᱟᱞᱟᱜ ᱢᱮ ᱚᱱᱟ ᱴᱟᱭᱤᱢ ᱤᱧ ᱚᱲᱟᱜ ᱤᱧ ᱦᱮᱡ ᱮᱱᱟ